ᱱᱚᱣᱟ ᱦᱟᱞᱟᱛ ᱨᱮ ᱟᱨᱦᱚᱸ ᱵᱟᱹᱲᱛᱤ ᱦᱚᱲ ᱴᱷᱮᱱ ᱜᱮ ᱰᱷᱟᱹᱨᱣᱟᱹᱜ ᱵᱤᱨᱦᱟᱹ ᱥᱟᱠᱟᱢ ᱥᱮ ᱪᱤᱴᱷᱤ ᱥᱟᱠᱟᱢ ᱮᱢ ᱨᱮᱱᱟᱜ ᱮᱢ ᱥᱮᱴᱮᱨ ᱨᱮᱭᱟᱜ ᱱᱚᱣᱟ ᱡᱩᱠᱷᱚᱲ ᱫᱚ ᱤᱱᱴᱟᱨᱱᱮᱴ ᱦᱮᱡ ᱟᱠᱟᱱᱛᱮ ᱟᱹᱰᱤ ᱥᱩᱵᱤᱫᱷᱟᱣ ᱟᱠᱟᱱᱟ ᱪᱮᱫᱟᱜ ᱥᱮ ᱱᱮᱛᱟᱨ ᱫᱚ ᱤᱱᱴᱟᱨᱱᱮᱴ ᱛᱟᱞᱟᱛᱮ ᱟᱵᱚ ᱡᱟᱦᱟᱸ ᱪᱤᱴᱷᱤ ᱥᱟᱠᱟᱢ ᱵᱚᱱ ᱯᱟᱥᱱᱟᱣᱟ ᱚᱱᱟ ᱠᱚᱫᱚ ᱡᱮᱭᱥᱮ ᱠᱤ ᱴᱤᱵᱷᱤ ᱯᱷᱮᱥᱵᱩᱠ ᱚᱱᱟ ᱠᱚᱫᱚ ᱢᱤᱫᱫᱷᱟᱣ ᱨᱮ ᱥᱟᱱᱟᱢ ᱦᱚᱲ ᱠᱚᱴᱷᱮ ᱚᱱᱟ ᱪᱤᱴᱷᱤ ᱥᱟᱠᱟᱢ ᱡᱮ ᱱᱚᱣᱟ ᱠᱷᱚᱵᱚᱨ ᱫᱚ ᱯᱟᱥᱱᱟᱜᱼᱟ ᱟᱨ ᱱᱚᱣᱟ ᱤᱱᱟᱹ ᱪᱷᱟᱲᱟ ᱦᱳᱣᱟᱴᱥᱟᱯ ᱛᱟᱨᱯᱚᱨ ᱱᱤᱭᱟᱹ ᱴᱩᱭᱴᱟᱨ ᱱᱚᱣᱟ ᱨᱮᱫᱚ ᱟᱵᱚ ᱯᱟᱨᱥᱳᱱᱟᱞ ᱵᱷᱟᱵᱮ ᱱᱚᱣᱟ ᱨᱮᱱᱟᱜ ᱵᱚᱱ ᱯᱟᱥᱱᱟᱣ ᱫᱟᱲᱮᱭᱟᱜᱼᱟ